ᱦᱮᱞᱳ ᱟᱹᱞᱤᱧ ᱠᱤ ᱢᱩᱨᱢᱩ ᱴᱨᱟᱵᱷᱮᱞᱥ ᱮᱡᱮᱱᱥᱤ ᱨᱮᱱ ᱢᱮᱱᱮᱡᱟᱨ ᱥᱟᱶᱞᱤᱧ ᱨᱚᱯᱚᱲ ᱠᱟᱱᱟ ᱟᱹᱞᱤᱧ ᱢᱚᱧᱡᱩ ᱦᱟᱸᱥᱫᱟ ᱯᱚᱞᱟᱥᱰᱤᱦᱟᱹ ᱠᱷᱚᱱᱞᱤᱧ ᱞᱟᱹᱭᱮᱫᱟ ᱟᱞᱮ ᱯᱚᱞᱟᱥᱰᱤᱦᱟᱹ ᱨᱮᱱ ᱜᱟᱛᱮ ᱠᱚ ᱞᱩᱜᱩᱵᱩᱨᱩ ᱫᱟᱲᱟᱱ ᱞᱮ ᱪᱟᱞᱟᱜ ᱞᱟᱹᱜᱤᱫ ᱟᱞᱮ ᱠᱩᱲᱤ ᱡᱚᱱ ᱦᱚᱲ ᱢᱮᱱᱟᱜ ᱞᱮᱭᱟ ᱟᱹᱵᱤᱱ ᱴᱷᱮᱱ ᱠᱩᱲᱤ ᱡᱚᱱ ᱦᱚᱲ ᱥᱟᱦᱚᱵᱚᱜ ᱞᱮᱠᱟᱱᱟᱜ ᱵᱷᱟᱲᱟ ᱜᱟᱹᱰᱤ ᱧᱟᱢᱚᱜᱼᱟ ᱟᱞᱮ ᱯᱩᱱ ᱫᱤᱱ ᱵᱟᱠᱷᱨᱟ ᱛᱮ ᱫᱟᱬᱟᱱ ᱞᱮ ᱪᱟᱞᱟᱜᱼᱟ ᱟᱨ ᱚᱱᱟ ᱨᱮᱭᱟᱜ ᱜᱚᱱᱚᱝ ᱠᱚᱫᱚ ᱛᱤᱱᱟᱹᱜ ᱠᱟᱹᱴᱤᱡ ᱵᱮᱱ ᱞᱟᱹᱭ ᱠᱮᱭᱟ ᱟᱨ ᱚᱱᱟ ᱜᱚᱱᱚᱝ ᱨᱮ ᱪᱷᱟᱹᱲ ᱠᱚ ᱧᱟᱢᱚᱜ ᱟᱥᱮ ᱵᱟᱝ ᱚᱱᱟᱦᱚᱸ ᱠᱟᱹᱴᱤᱡ ᱵᱮᱱ ᱞᱟᱹᱭᱟ